ᱤᱧ ᱤᱧᱟᱹᱜ ᱵᱮ ᱵᱟᱥᱟᱭ ᱩᱛᱱᱟᱹᱣ ᱞᱟᱹᱜᱤᱫ ᱛᱮ ᱯᱮᱯᱟᱨᱤᱧ ᱯᱟᱲᱦᱟᱣᱟ ᱚᱱᱟ ᱯᱟᱲᱦᱟᱣ ᱠᱟᱛᱮ ᱤᱧ ᱱᱤᱭᱟᱹᱧ ᱧᱟᱢᱟ ᱡᱮ ᱫᱮᱥ ᱨᱮ ᱪᱮᱫ ᱠᱚ ᱦᱩᱭᱩᱜ ᱠᱟᱱᱟ ᱟᱨ ᱪᱮᱫ ᱠᱚ ᱦᱩᱭᱩᱜ ᱞᱟᱹᱜᱤᱫ ᱡᱮ ᱤᱧ ᱚᱱᱟ ᱱᱤᱭᱟᱹᱧ ᱵᱟᱰᱟᱭᱟ ᱟᱨ ᱚᱱᱟ ᱯᱮᱯᱟᱨ ᱯᱮᱯᱟᱨ ᱯᱟᱲᱦᱟᱣ ᱥᱟᱶ ᱥᱟᱶᱛᱮ ᱟᱨ ᱱᱤᱭᱩᱡᱽ ᱤᱧ ᱧᱮᱞᱟ ᱟᱨ ᱚᱱᱟ ᱨᱮᱦᱚᱸ ᱤᱧ ᱚᱱᱟ ᱱᱤᱭᱩᱡᱽ ᱧᱮᱞ ᱠᱟᱛᱮ ᱚᱱᱟᱧ ᱵᱟᱰᱟᱭ ᱫᱟᱲᱮᱭᱟᱜᱼᱟ ᱠᱤ ᱟᱵᱚᱣᱟᱜ ᱫᱮᱥ ᱫᱤᱥᱚᱢ ᱨᱮ ᱪᱮᱫ ᱠᱚ ᱦᱩᱭᱩᱜ ᱠᱟᱱᱟ ᱟᱨ ᱪᱮᱫ ᱠᱚ ᱦᱩᱭᱩᱜ ᱠᱟᱱ ᱛᱮ ᱟᱨ ᱚᱱᱟ ᱥᱟᱶ ᱥᱟᱶᱛᱮ ᱤᱧᱫᱚ ᱤᱭᱩᱴᱩᱵᱽ ᱠᱚᱨᱮ ᱵᱷᱤᱰᱤᱭᱳ ᱠᱚᱦᱚᱸᱧ ᱧᱮᱞᱟ ᱚᱱᱟ ᱤᱭᱩᱴᱩᱵᱽ ᱢᱟᱫᱽᱫᱷᱚᱢ ᱛᱮᱦᱚᱸ ᱱᱤᱛᱚᱜ ᱫᱚ ᱤᱧᱫᱚ ᱟᱹᱰᱤᱜᱟᱱ ᱵᱮ ᱵᱟᱥᱟ ᱩᱛᱱᱟᱹᱣ ᱞᱟᱹᱜᱤᱫ ᱵᱷᱤᱰᱤᱭᱳ ᱠᱚᱠᱚ ᱟᱲᱟᱜ ᱠᱟᱫᱼᱟ ᱟᱫᱚ ᱤᱧᱫᱚ ᱚᱱᱟ ᱠᱚᱧ ᱧᱮᱞᱟ ᱟᱨ ᱤᱧ ᱚᱱᱟ ᱵᱮ ᱵᱟᱥᱟ ᱩᱛᱱᱟᱹᱣ ᱞᱟᱹᱜᱤᱫ ᱛᱮ ᱤᱧ ᱱᱤᱭᱩᱥ ᱥᱟᱶ ᱥᱟᱶᱛᱮ ᱡᱮ ᱵᱷᱤᱰᱤᱭᱳ ᱠᱚ ᱧᱮᱞ ᱧᱮᱞ ᱥᱟᱶᱛᱮ ᱟᱨᱦᱚᱸ ᱟᱭᱢᱟ ᱜᱟᱱ ᱠᱷᱚᱵᱚᱨ ᱠᱚᱧ ᱟᱸᱡᱚᱢᱟ ᱡᱮ ᱛᱮᱦᱮᱧᱟᱜ ᱠᱷᱚᱵᱚᱨ ᱠᱚ ᱪᱮᱫ ᱠᱚ ᱦᱩᱭᱱᱟ ᱪᱮ ᱪᱮᱫ ᱠᱚ ᱦᱩᱭᱩᱜ ᱠᱟᱱ ᱞᱟᱹᱜᱤᱫ ᱚᱱᱟ ᱠᱚᱹᱧ ᱵᱟᱰᱟᱭ ᱫᱟᱲᱮᱭᱟᱜ ᱠᱟᱱᱟ ᱟᱨ ᱤᱧ ᱤᱧᱟᱹᱜ ᱵᱮᱵᱥᱟ ᱩᱛᱱᱟᱹᱣ ᱞᱟᱹᱜᱤᱫ ᱛᱮ ᱤᱧ ᱫᱤᱥᱚᱢ ᱦᱚᱸᱧ ᱫᱟᱬᱟᱱ ᱠᱟᱱᱟ ᱟᱨ ᱤᱧ ᱚᱱᱟ ᱫᱤᱥᱚᱢ ᱫᱟᱬᱟ ᱥᱟᱶᱛᱮ ᱱᱚᱣᱟ ᱦᱚᱸᱧ ᱵᱟᱰᱟᱭ ᱫᱟᱲᱮᱭᱟᱜ ᱠᱟᱱᱟ ᱡᱮ ᱪᱮᱫ ᱞᱮᱠᱟ ᱫᱤᱥᱚᱢ ᱨᱮ ᱪᱟᱞᱟᱜ ᱠᱟᱱᱟ ᱥᱮ ᱪᱮᱫ ᱞᱮᱠᱟ ᱱᱚᱣᱟ ᱨᱮᱭᱟᱜ ᱫᱟᱢ ᱠᱚ ᱥᱮᱱᱚᱜ ᱠᱟᱱᱟ ᱥᱮ ᱪᱮᱫ ᱞᱮᱠᱟ ᱛᱮᱦᱮᱧᱟᱜ ᱫᱤᱱ ᱨᱮ ᱦᱩᱭᱩᱜ ᱠᱟᱱᱟ ᱤᱧ ᱚᱱᱟ ᱵᱮᱵᱥᱟ ᱩᱛᱱᱟᱹᱣ ᱞᱟᱹᱜᱤᱫ ᱛᱮ ᱚᱱᱟ ᱠᱚᱹᱧ ᱯᱟᱲᱦᱟᱣᱟ ᱟᱨ ᱚᱱ ᱠᱚᱹᱧ ᱪᱤᱠᱟᱭᱟ ᱟᱨ ᱪᱟᱹᱥᱤ ᱠᱚ ᱞᱟᱹᱜᱤᱫ ᱥᱮ ᱪᱟᱥ ᱞᱟᱹᱜᱤᱫ ᱦᱚᱸ ᱱᱤᱛᱚᱜ ᱫᱚ ᱥᱚᱨᱠᱟᱨ ᱟᱵᱚᱣᱟᱜ ᱡᱟᱭᱜᱟ ᱡᱟᱭᱜᱟ ᱠᱚᱨᱮᱭ ᱵᱳᱨᱤᱝ ᱦᱚᱸ ᱵᱮᱱᱟᱣ ᱟᱠᱚ ᱠᱟᱱᱟ ᱱᱚᱝᱠᱟ ᱦᱳᱲᱳ ᱠᱚ ᱪᱟᱥ ᱞᱟᱹᱜᱤᱫ ᱦᱚᱸ ᱥᱮ ᱱᱚᱝᱠᱟᱱ ᱨᱚᱵᱤ ᱠᱨᱤᱥᱤ ᱞᱟᱹᱜᱤᱫ ᱦᱚᱸ ᱱᱤᱛᱚᱝ ᱫᱚ ᱥᱚᱨᱠᱟᱨ ᱡᱟᱭᱜᱟ ᱡᱟᱭᱜᱟ ᱨᱮ ᱵᱤᱜᱽ ᱵᱳᱨᱤᱝ ᱮ ᱵᱮᱱᱟᱣ ᱠᱚ ᱠᱟᱱᱟ ᱟᱨ ᱚᱱᱟ ᱪᱟᱥ ᱞᱟᱹᱜᱤᱫ ᱦᱚᱸ ᱱᱤᱛᱚᱝ ᱫᱚ ᱢᱟᱲᱟᱝ ᱫᱟᱜ ᱠᱚᱠᱚ ᱧᱮᱞ ᱴᱷᱤᱠ ᱮᱜᱼᱟ ᱵᱟᱝᱢᱟ ᱛᱤᱥᱮ ᱫᱟᱜᱟ ᱛᱤᱥᱮ ᱫᱟᱜᱽ ᱞᱟᱹᱜᱤᱫ ᱟᱫᱚ ᱚᱱᱟ ᱢᱟᱲᱟᱝ ᱨᱮ ᱟᱵᱚ ᱪᱟᱥ ᱵᱚᱱ ᱪᱟᱥ ᱮᱜᱼᱟ ᱟᱨ ᱪᱮ ᱦᱳᱲᱳ ᱠᱚᱵᱚᱱ ᱮᱨᱻ ᱮᱜᱼᱟ ᱟᱫᱚ ᱚᱱᱟ ᱥᱟᱶᱛᱮ ᱟᱵᱚᱣᱟᱜ ᱢᱟᱲᱟᱝ ᱨᱮᱱᱟᱜ ᱠᱚ ᱪᱮ ᱛᱤᱥ ᱮ ᱫᱟᱜᱟ ᱛᱤᱥᱮ ᱫᱟᱜ ᱞᱟᱹᱜᱤᱫ ᱚᱱᱟ ᱠᱚᱹᱧ ᱧᱮᱞ ᱡᱩᱛ ᱠᱟᱜ ᱠᱟᱱᱟ ᱟᱫᱚ ᱚᱱᱟ ᱥᱟᱶᱛᱮ ᱪᱟᱹᱥᱤ ᱠᱚ ᱞᱟᱹᱜᱤᱫ ᱦᱚᱸ ᱥᱚᱨᱠᱟᱨ ᱦᱚᱸ ᱟᱫᱚ ᱟᱹᱰᱤ ᱜᱚᱲᱚᱭ ᱮᱢᱚᱜ ᱠᱟᱱᱟ ᱪᱮ ᱩᱱᱠᱩ ᱯᱟᱦᱴᱟ ᱥᱮᱫ ᱠᱷᱚᱱ ᱦᱚᱸ ᱱᱚᱝᱠᱟ ᱡᱟᱭᱜᱟ ᱡᱟᱭᱜᱟ ᱨᱮ ᱵᱤᱜᱽ ᱵᱳᱨᱤᱝ ᱦᱚᱭ ᱵᱮᱱᱟᱣᱮᱜᱼᱟ ᱟᱨᱡᱮ ᱚᱱᱟ ᱵᱤᱜᱽ ᱵᱳᱨᱤᱝ ᱟᱫᱷᱟᱨ ᱛᱮᱜᱮ ᱟᱢ ᱪᱟᱥ ᱮᱢ ᱫᱟᱲᱮᱭᱟᱜᱼᱟ ᱪᱮ ᱚᱸᱰᱮ ᱠᱷᱚᱡ ᱫᱟᱜ ᱤᱫᱤ ᱠᱟᱛᱮ ᱟᱢ ᱪᱟᱥᱮᱢ ᱫᱟᱲᱮᱭᱟᱜᱼᱟ ᱟᱨ ᱚᱱᱟ ᱥᱟᱶᱛᱮ ᱟᱵᱚ ᱪᱟᱹᱥᱤ ᱠᱚ ᱞᱟᱹᱜᱤᱫ ᱦᱚᱸ ᱟᱹᱰᱤ ᱟᱞᱜᱟ ᱧᱚᱜ ᱠᱟᱜ ᱵᱚᱱᱟ ᱚᱱᱟ ᱞᱟᱹᱜᱤᱫ ᱛᱮ ᱥᱚᱨᱠᱟᱨ ᱦᱚᱸ ᱟᱵᱚᱣᱟᱜ ᱪᱟᱥ ᱞᱟᱹᱜᱤᱫ ᱛᱮ ᱢᱤᱫ ᱦᱤᱥᱟᱹᱵ ᱛᱮᱫᱚ ᱟᱹᱰᱤ ᱜᱚᱲᱚ ᱥᱚᱯᱚᱦᱚᱫ ᱮ ᱮᱢᱚᱜ ᱠᱟᱱᱟ ᱟᱨ ᱟᱵᱚ ᱪᱟᱹᱥᱤ ᱦᱚᱵᱚ ᱟᱞᱜᱟ ᱧᱚᱜᱚᱜ ᱠᱟᱱᱟ ᱟᱨ ᱚᱱᱟ ᱪᱟᱥ ᱫᱚ ᱟᱵᱚ ᱞᱟᱹᱜᱤᱫ ᱫᱚ ᱟᱹᱰᱤᱜᱮ ᱞᱟᱹᱠᱛᱤ ᱠᱟᱱᱟ ᱟᱫᱚ ᱱᱚᱜᱼᱚᱸᱭ ᱱᱚᱝᱠᱟ ᱥᱚᱨᱠᱟᱨ ᱦᱚᱸ ᱟᱵᱚ ᱪᱟᱹᱥᱤ ᱠᱚ ᱞᱟᱹᱜᱤᱫ ᱜᱚᱲᱚ ᱥᱚᱯᱚᱦᱚᱫ ᱮ ᱮᱢᱚᱜ ᱠᱟᱱ ᱜᱮᱭᱟ ᱟᱨ ᱚᱱᱟ ᱞᱟᱹᱜᱤᱫ ᱪᱟᱥ ᱠᱚ ᱞᱟᱹᱜᱤᱫ ᱦᱚᱸ ᱥᱮ ᱠᱷᱮᱛ ᱠᱚ ᱦᱩᱭᱩᱜ ᱠᱟᱱ ᱡᱮ ᱡᱟᱦᱟᱸ ᱟᱵᱚᱣᱟᱜ ᱠᱷᱮᱛ ᱠᱚ ᱦᱩᱭᱩᱜ ᱠᱟᱱ ᱚᱱᱟ ᱦᱚᱸ ᱟᱡ ᱮ ᱮᱢᱚᱜ ᱠᱟᱱᱟ ᱡᱮ ᱚᱱᱟ ᱦᱚᱸ ᱥᱚᱢᱤᱛᱤ ᱠᱚᱥᱮᱡ ᱛᱮ ᱧᱟᱢᱚᱜ ᱠᱟᱱᱟ ᱟᱨ ᱚᱱᱟ ᱯᱟᱦᱴᱟ ᱥᱮᱫ ᱠᱷᱚᱱ ᱦᱚᱸ ᱟᱵᱚ ᱜᱚᱲᱚ ᱥᱚᱯᱚᱦᱚᱫ ᱮ ᱮᱢᱟ ᱵᱚᱱ ᱠᱟᱱᱟ ᱱᱚᱜᱼᱚᱸᱭ ᱱᱚᱝᱠᱟ ᱟᱵᱚ ᱥᱚᱨᱠᱟᱨ ᱦᱚᱸ ᱜᱚᱲᱚ ᱥᱚᱯᱚᱦᱚᱫ ᱮ ᱮᱢᱟᱵᱚᱱ ᱠᱟᱱᱟ ᱪᱟᱥ ᱠᱟᱹᱢᱤᱨᱮ ᱟᱨ ᱡᱮ ᱟᱵᱚᱣᱟᱜ ᱪᱟᱥ ᱛᱟᱵᱚ ᱱᱟᱯᱟᱭ ᱛᱵᱚ ᱤᱭᱟᱹ ᱫᱟᱲᱮᱭᱟᱜ ᱢᱟ ᱡᱮ ᱟᱵᱚ ᱱᱟᱯᱟᱭ ᱛᱮᱵᱚᱱ ᱡᱚᱢ ᱫᱟᱲᱮᱭᱟᱜ ᱢᱟ ᱱᱚᱜᱼᱚᱸᱭ ᱱᱚᱝᱠᱟ ᱜᱮ ᱥᱚᱨᱠᱟᱨ ᱟᱵᱚ ᱦᱚᱸ ᱜᱚᱲᱚ ᱟᱵᱚ ᱠᱟᱱ ᱜᱮᱭᱟᱭ